ᱦᱮᱸ ᱤᱥᱤᱱ ᱞᱟᱹᱜᱤᱫ ᱛᱮᱫᱚ ᱟᱭᱢᱟᱜᱟᱱ ᱚᱠᱛᱚ ᱜᱮ ᱞᱟᱜᱟᱜᱼᱟ ᱪᱮᱫᱟᱜ ᱥᱮ ᱤᱥᱤᱱ ᱵᱟᱥᱟᱝ ᱫᱚ ᱠᱚᱢ ᱥᱚᱠᱮ ᱫᱩ ᱜᱷᱚᱱᱴᱟ ᱫᱚ ᱞᱟᱜᱟᱜ ᱜᱮᱭᱟ ᱢᱮᱱᱠᱷᱟᱱ ᱱᱚᱰᱮ ᱮᱢᱱᱤ ᱛᱮᱜᱮ ᱱᱚᱣᱟ ᱫᱚ ᱦᱤᱡᱤᱲ ᱵᱤᱡᱤᱲ ᱠᱟᱹᱢᱤ ᱠᱟᱱ ᱜᱮᱭᱟ ᱛᱟᱦᱞᱮ ᱚᱠᱛᱚ ᱫᱚ ᱟᱭᱢᱟ ᱜᱟᱱ ᱜᱮ ᱞᱟᱜᱟᱜ ᱠᱟᱱᱟ ᱢᱤᱫᱴᱟᱝ ᱤᱥᱤᱱ ᱜᱮ ᱵᱟᱝ ᱵᱟᱰᱟᱭ ᱞᱮᱠᱷᱟᱱ ᱫᱚ ᱚᱱᱟ ᱫᱚ ᱟᱭᱢᱟ ᱚᱠᱛᱚ ᱜᱮ ᱞᱟᱜᱟᱜᱼᱟ ᱟᱨ ᱵᱟᱰᱟᱭ ᱠᱟᱜ ᱠᱷᱟᱱ ᱫᱚ ᱠᱚᱢ ᱚᱠᱛᱚ ᱛᱮᱜᱮ ᱦᱩᱭᱩᱜᱼᱟ ᱢᱤᱫᱴᱟᱝ ᱯᱤᱴᱷᱟᱹ ᱤᱥᱤᱱ ᱤᱧ ᱫᱟ ᱚᱱᱟ ᱢᱟ ᱵᱟᱝᱜᱤᱧ ᱵᱟᱰᱟᱭᱟ ᱪᱮᱫ ᱠᱟ ᱠᱟᱛᱮᱧ ᱠᱚᱨᱟᱣᱟ ᱛᱟᱦᱞᱮ ᱮᱸ ᱯᱨᱚᱛᱷᱚᱢ ᱨᱮ ᱱᱚᱜ ᱡᱤᱞ ᱩᱛᱩ ᱤᱥᱤᱱ ᱠᱟᱛᱮᱫ ᱤᱧ ᱪᱤᱠᱟᱹ ᱠᱮᱫᱟ ᱵᱟᱝ ᱤᱧ ᱵᱩᱡᱽ ᱫᱟᱲᱮᱭᱟᱜ ᱠᱟᱱᱨᱮ ᱩᱱᱫᱚ ᱰᱷᱮᱨ ᱚᱠᱛᱚ ᱜᱮ ᱞᱟᱜᱟᱣ ᱠᱤᱫᱤᱧᱟ